ᱦᱮᱸ ᱢᱮᱱᱫᱟᱹᱧ ᱟᱢ ᱫᱚ ᱞᱚᱠᱟᱞ ᱦᱚᱲ ᱠᱟᱱᱟᱢ ᱚᱱᱛᱮ ᱢᱟᱞᱫᱟ ᱥᱮᱫ ᱨᱮ ᱤᱧ ᱫᱚ ᱚᱱᱛᱮ ᱡᱷᱟᱲᱠᱷᱚᱸᱰ ᱥᱮᱫ ᱠᱷᱚᱱᱤᱧ ᱨᱚᱲ ᱮᱫᱟ ᱛᱚ ᱟᱯᱮ ᱚᱱᱟ ᱠᱚᱨᱮ ᱫᱟᱲᱟᱱ ᱞᱮᱠᱟᱱ ᱡᱟᱭᱜᱟ ᱢᱮᱱᱟᱜᱼᱟ ᱦᱮᱸ ᱚ ᱚᱱᱟᱜᱤᱧ ᱦᱩᱫᱤᱥ ᱵᱟᱲᱟᱭᱮᱫ ᱛᱟᱦᱮᱱᱟ ᱡᱩᱫᱤ ᱢᱟᱞᱫᱟ ᱥᱮᱫ ᱨᱮ ᱫᱟᱲᱟᱱ ᱞᱮᱠᱟ ᱡᱟᱭᱜᱟ ᱢᱮᱱᱟᱜ ᱠᱷᱟᱱ ᱛᱟᱦᱚᱞᱮ ᱪᱟᱞᱟᱜ ᱨᱮᱭᱟᱜ ᱤᱧ ᱜᱚᱴᱟ ᱵᱟᱲᱟᱭᱮᱫᱟ ᱵᱚᱞᱮ ᱛᱚ ᱟᱨ ᱜᱟᱹᱰᱤ ᱜᱷᱚᱲᱟ ᱨᱮᱱᱟᱜ ᱵᱮᱵᱚᱥᱛᱷᱟ ᱪᱮᱫ ᱞᱮᱠᱟ ᱢᱮᱱᱟᱜᱼᱟ ᱚ ᱟᱨ ᱟᱨ ᱡᱚᱢᱼᱧᱩ ᱨᱮᱱᱟᱜ ᱚ ᱚ ᱠᱟᱨᱚᱱ ᱟᱞᱮ ᱫᱚ ᱥᱟᱺᱜᱤᱧ ᱧᱚᱜ ᱨᱮᱜᱮ ᱢᱮᱱᱟᱜ ᱞᱮᱭᱟ ᱛᱚ ᱥᱟᱺᱜᱤᱧ ᱨᱮᱜᱮ ᱤᱧ ᱫᱚ ᱢᱤᱱᱟᱹᱧᱟ ᱟᱫᱚ ᱚᱱᱛᱮ ᱫᱚ ᱵᱟᱹᱧ ᱧᱮᱞ ᱵᱟᱲᱟᱣᱟᱠᱟᱜᱼᱟ ᱟᱫᱚᱧ ᱦᱩᱫᱤᱥ ᱠᱮᱫᱼᱟ ᱡᱮ ᱢᱤᱫ ᱫᱷᱟᱣ ᱫᱟᱲᱟ ᱟᱹᱜᱩ ᱦᱩᱭᱩᱜᱼᱟ ᱚᱱᱠᱟ ᱫᱟᱲᱟ ᱞᱮᱠᱟᱱ ᱡᱟᱭᱜᱟ ᱢᱮᱱᱟᱜ ᱠᱷᱟᱱ ᱫᱚ ᱤᱧ ᱚᱱᱠᱟ ᱦᱤᱡᱩᱜ ᱪᱟᱸᱫᱳ ᱥᱮᱫ ᱪᱟᱞᱟᱜ ᱤᱧ ᱢᱮᱱᱫᱟ ᱦᱮᱸ ᱴᱷᱤᱠ ᱜᱮᱭᱟ ᱛᱚᱵᱮ ᱦᱤᱡᱩᱜ ᱪᱟᱸᱫᱳ ᱥᱮᱫ ᱤᱧ ᱪᱟᱞᱟᱜᱼᱟ ᱟᱨ ᱟᱢ ᱦᱟᱸᱜ ᱤᱧ ᱯᱷᱳᱱ ᱛᱮᱜᱮᱧ ᱧᱟᱢ ᱢᱮᱭᱟ ᱠᱚᱱᱴᱨᱟᱠ ᱢᱮ ᱟᱨ ᱚᱱᱟ ᱠᱚᱨᱮᱢ ᱧᱮᱞ ᱚᱪᱩᱧᱟ ᱚ ᱴᱷᱤᱠ ᱜᱮᱭᱟ ᱛᱚᱵᱮ ᱦᱤᱡᱩᱜ ᱪᱟᱸᱫᱳ ᱥᱮᱫ ᱤᱧ ᱪᱟᱞᱟᱣ ᱦᱤᱡᱩᱜ ᱤᱭᱟᱹ ᱪᱟᱞᱟᱜᱼᱟ ᱢᱟ ᱛᱚᱵᱮ